ᱡᱮᱞᱮᱧ ᱵᱟᱭᱤᱠ ᱥᱟᱸᱜᱷᱟᱨ ᱨᱮ ᱤᱧ ᱪᱮᱫ ᱞᱮᱠᱟᱛᱮ ᱵᱩᱜᱤᱧ ᱛᱟᱦᱮᱸᱱᱟ ᱚᱱᱟ ᱨᱮᱱᱟᱜ ᱛᱮᱞᱟ ᱞᱟᱹᱭ ᱞᱮᱠᱷᱟᱱ ᱢᱮᱱ ᱜᱟᱱᱚᱜᱼᱟ ᱡᱮ ᱡᱮᱞᱮᱧ ᱵᱟᱭᱤᱠ ᱥᱟᱸᱜᱷᱟᱨ ᱮᱢ ᱪᱟᱞᱟᱜ ᱠᱷᱟᱱ ᱚᱱᱠᱟ ᱢᱚᱛᱚ ᱰᱨᱮᱥ ᱦᱚᱨᱚᱜ ᱵᱟᱸᱫᱮ ᱠᱟᱛᱮᱫ ᱥᱟᱶᱛᱮ ᱦᱮᱞᱢᱮᱴ ᱢᱟ ᱮᱠᱟᱞ ᱞᱟᱹᱠᱛᱤ ᱜᱮ ᱟᱨ ᱧᱮᱞ ᱧᱮᱞ ᱛᱮ ᱜᱟᱹᱰᱤ ᱥᱮ ᱵᱟᱹᱭᱤᱠ ᱪᱟᱹᱞᱩ ᱞᱮᱠᱷᱟᱱ ᱜᱮ ᱵᱩᱜᱤᱢ ᱛᱟᱦᱮᱸᱱᱟ ᱟᱨ ᱦᱚᱨ ᱫᱷᱟᱨᱮ ᱠᱚᱨᱮᱫ ᱚᱠᱟ ᱞᱮᱠᱟᱱ ᱡᱚᱢᱟᱜ ᱡᱚᱢᱤᱧ ᱠᱩᱥᱤᱭᱟᱜᱼᱟ ᱱᱚᱣᱟ ᱨᱮᱱᱟᱜ ᱛᱮᱞᱟ ᱫᱚ ᱢᱮᱱᱜᱟᱱᱚᱜᱼᱟ ᱡᱮ ᱡᱟᱦᱟᱸ ᱞᱮᱠᱟᱱᱟᱜ ᱡᱚᱢ ᱧᱩ ᱛᱮᱫᱚ ᱦᱚᱲᱢᱚ ᱱᱟᱯᱟᱭ ᱛᱟᱦᱮᱸᱱᱟ ᱟᱨ ᱵᱟᱝ ᱞᱟᱡ ᱦᱟᱥᱩ ᱵᱚᱦᱚᱜ ᱦᱟᱥᱩ ᱠᱚ ᱵᱟᱝ ᱦᱩᱭᱩᱜᱼᱟ ᱥᱮ ᱞᱟᱡ ᱠᱚ ᱵᱟᱝ ᱠᱷᱟᱨᱟᱯᱚᱜᱼᱟ ᱚᱱᱠᱟᱱ ᱡᱚᱢᱟᱜ ᱠᱚᱜᱮᱧ ᱠᱩᱥᱤᱭᱟᱜᱼᱟ ᱚᱱᱟ ᱠᱚᱫᱚ ᱦᱩᱭᱩᱜ ᱠᱟᱱᱟ ᱨᱚᱦᱚᱲ ᱡᱚᱢᱟᱜ ᱡᱮᱞᱮᱠᱟ ᱴᱤᱯᱷᱤᱱ ᱠᱮᱠ ᱨᱩᱴᱤ ᱵᱤᱥᱠᱩᱴ ᱮᱢᱟᱱ ᱮᱢᱟᱱ ᱟᱨ ᱫᱟᱜ ᱢᱟ ᱧᱩᱭᱮᱫ ᱜᱤᱭᱟᱹᱧ ᱟᱨ ᱤᱧᱫᱚ ᱵᱟᱭᱤᱠ ᱪᱟᱹᱞᱩ ᱚᱠᱛᱚ ᱫᱚ ᱫᱮᱭᱟ ᱠᱚ ᱫᱟᱵᱤ ᱠᱚᱫᱚ ᱦᱟᱥᱩ ᱵᱟᱲᱟ ᱟᱠᱟᱫᱤᱧ ᱜᱮᱭᱟ ᱚᱱᱟ ᱠᱷᱟᱹᱛᱤᱨ ᱵᱟᱭᱤᱠ ᱛᱮ ᱡᱩᱫᱤ ᱥᱟᱺᱜᱤᱧ ᱥᱟᱸᱜᱷᱟᱨ ᱮᱢ ᱪᱟᱞᱟᱜᱼᱟ ᱮᱱᱠᱷᱟᱱ ᱛᱟᱞᱟ ᱠᱚᱨᱮ ᱡᱤᱨᱟᱹᱣ ᱫᱚ ᱵᱩᱜᱤᱭᱟ